ᱥᱟᱜᱟᱲᱤᱭᱟᱹ ᱫᱚᱠᱚ ᱦᱩᱭᱩᱜ ᱠᱟᱱᱟ ᱟᱛᱳ ᱟᱛᱳ ᱠᱚ ᱫᱟᱬᱟᱱᱟ ᱵᱮᱥ ᱵᱟᱹᱲᱤᱡ ᱠᱟᱛᱷᱟ ᱠᱚ ᱞᱟᱹᱭ ᱯᱟᱥᱱᱟᱣᱟ ᱟᱞᱮ ᱟᱛᱳ ᱨᱮᱦᱚᱸ ᱥᱟᱸᱜᱷᱟᱨᱤᱭᱟᱹ ᱠᱚ ᱢᱮᱱᱟᱜ ᱠᱚᱣᱟ ᱥᱟᱱᱟᱢ ᱞᱮᱠᱟ ᱵᱩᱜᱤ ᱵᱟᱹᱲᱤᱡ ᱠᱚ ᱵᱩᱡᱷᱟᱹᱣ ᱟᱞᱮᱭᱟ ᱥᱟᱜᱟᱲᱤᱭᱟᱹ ᱩᱫᱽᱜᱟᱹᱣ ᱞᱟᱹᱜᱤᱫ ᱛᱮ ᱩᱱᱠᱩ ᱜᱚᱲᱚ ᱟᱠᱚ ᱫᱚᱨᱠᱟᱨ ᱠᱟᱱᱟ ᱪᱮᱫᱟᱜ ᱥᱮ ᱩᱱᱠᱩ ᱦᱚᱲ ᱜᱮ ᱟᱵᱚᱣᱟᱜ ᱟᱠᱷᱟᱨᱤ ᱫᱤᱱ ᱨᱮᱱᱟᱜ ᱠᱩᱠᱢᱩ ᱠᱚ ᱧᱮᱞ ᱚᱪᱚ ᱵᱚᱱᱟ